ᱦᱮᱞᱳ ᱚᱠᱚᱭᱮᱢ ᱞᱟᱹᱭᱮᱫᱟ ᱦᱮᱞᱳ ᱦᱮᱸ ᱤᱧᱫᱚ ᱠᱟᱥᱴᱚᱢᱟᱨ ᱤᱭᱟᱹ ᱪᱮᱫ ᱠᱚ ᱞᱟᱹᱭᱟ ᱦᱳᱴᱮᱹᱞ ᱢᱟᱹᱞᱤᱠᱮᱢ ᱞᱟᱹᱭᱮᱫᱼᱟ ᱚᱱᱟ ᱠᱚᱨᱮ ᱦᱳᱴᱮᱹᱞ ᱵᱩᱠ ᱠᱚ ᱧᱟᱢᱚᱜᱼᱟ ᱨᱮᱥᱴᱩᱨᱮᱱᱴ ᱠᱚ ᱵᱩᱠ ᱧᱟᱢᱚᱜ ᱟᱥᱮ ᱵᱷᱟᱲᱟ ᱵᱷᱟᱲᱟ ᱠᱚ ᱦᱮᱸ ᱵᱟᱭ ᱟᱸᱡᱚᱢᱚᱜ ᱠᱟᱱᱟ ᱦᱳᱭ ᱫᱩ ᱦᱟᱡᱟᱨ ᱟᱨ ᱪᱮᱫ ᱠᱚ ᱵᱮᱵᱚᱥᱛᱷᱟ ᱢᱮᱱᱟᱜᱼᱟ ᱨᱩᱢ ᱨᱮ ᱚ ᱦᱚᱸ ᱦᱳᱭ ᱦᱳᱭ ᱦᱳᱭ ᱟᱨ ᱵᱟᱨ ᱦᱚᱲ ᱨᱮᱭᱟᱜ ᱵᱮᱵᱚᱥᱛᱷᱟ ᱥᱮ ᱢᱤᱫ ᱦᱚᱲ ᱚ ᱦᱚᱸ ᱛᱤᱱᱟᱹᱜ ᱜᱟᱱ ᱛᱤᱱ ᱦᱟᱡᱟᱨ ᱚ ᱦᱚᱸ ᱟᱨ ᱮᱠᱞᱟ ᱠᱷᱟᱱ ᱫᱚ ᱫᱩ ᱦᱟᱡᱟᱨ ᱚ ᱦᱚᱸ ᱟᱫᱚ ᱵᱟᱨ ᱦᱚᱲᱜᱮ ᱢᱮᱱᱟᱜ ᱮᱠᱞᱟ ᱢᱟ ᱵᱟᱝᱟ ᱦᱳᱭ ᱦᱳᱭ ᱮᱱᱠᱷᱟᱱ ᱥᱮᱱᱚᱜ ᱦᱩᱭᱩᱜᱼᱟ ᱥᱮ ᱯᱷᱳᱱ ᱛᱮᱜᱮ ᱚ ᱥᱮᱱ ᱠᱟᱛᱮᱫ ᱜᱮ ᱚ ᱦᱚᱸ ᱦᱳᱭ ᱛᱚ ᱚᱱᱟᱜᱮ ᱪᱟᱞᱟᱜ ᱟᱹᱞᱤᱧ ᱤᱭᱟᱹ ᱪᱮᱫ ᱠᱚ ᱞᱟᱹᱭᱟ ᱟᱴᱷᱨᱚ ᱛᱟᱹᱨᱤᱠᱷ ᱥᱮᱫ ᱛᱟᱦᱮᱱᱟᱞᱤᱧ ᱢᱤᱫ ᱥᱚᱯᱛᱟ ᱜᱟᱱ ᱦᱳᱭ ᱦᱳᱭ ᱦᱳᱭ ᱦᱮᱱᱟᱜ ᱠᱚᱣᱟ ᱦᱮᱸ ᱦᱮᱸ ᱦᱳᱭ ᱧᱟᱢᱚᱜᱼᱟ ᱦᱳᱭ ᱛᱚ ᱦᱳᱭ ᱦᱮᱸ ᱟᱪᱪᱷᱟ ᱦᱳᱭ ᱦᱳᱭ ᱟᱪᱪᱷᱟ ᱴᱷᱤᱠ ᱜᱮᱭᱟ ᱛᱚᱵᱮ ᱦᱳᱭ